ᱜᱤᱫᱽᱨᱟᱹ ᱩᱢᱮᱨ ᱨᱮ ᱫᱟᱬᱟᱱ ᱜᱤᱫᱽᱨᱟᱹ ᱩᱢᱮᱨ ᱨᱮ ᱫᱟᱬᱟᱱ ᱚᱠᱟ ᱥᱚᱢᱚᱭ ᱨᱮ ᱤᱧ ᱜᱤᱫᱽᱨᱟᱹᱧ ᱛᱟᱦᱮᱸ ᱠᱟᱱᱟ ᱤᱱᱟᱹ ᱥᱚᱢᱚᱭ ᱨᱮ ᱛᱚ ᱚᱠᱟ ᱫᱚ ᱥᱟᱵ ᱠᱟᱢ ᱟᱴ ᱟᱴᱼᱫᱚᱥ ᱵᱚᱥᱚᱨ ᱨᱮᱱ ᱜᱤᱫᱽᱨᱟᱹ ᱤᱱᱟᱹ ᱥᱚᱢᱚᱭ ᱫᱚ ᱯᱨᱚᱪᱚᱱᱰᱚ ᱜᱚᱼᱵᱟᱵᱟᱣᱟᱜ ᱜᱟᱭᱤᱰ ᱨᱮ ᱛᱟᱦᱮᱱ ᱠᱟᱱ ᱛᱟᱦᱮᱱᱟ ᱤᱱᱠᱟᱹ ᱛᱮᱜᱤ ᱤᱥᱠᱩᱞ ᱠᱚ ᱵᱤᱫᱽᱫᱟᱹᱜᱟᱲ ᱠᱚ ᱪᱟᱞᱟᱜ ᱦᱩᱭᱩᱜᱚᱜ ᱠᱟᱱ ᱛᱟᱦᱮᱱᱟ ᱜᱚᱼᱵᱟᱵᱟᱣᱟᱜ ᱥᱟᱞᱦᱟ ᱞᱮᱠᱟ ᱛᱮᱜᱮ ᱡᱚᱛᱚ ᱪᱟᱞᱟᱜ ᱠᱟᱱ ᱛᱟᱦᱮᱱᱟ ᱛᱚᱵᱮ ᱤᱱᱟᱹ ᱠᱷᱚᱱ ᱛᱷᱚᱲᱟ ᱦᱟᱨᱟ ᱵᱩᱨᱩ ᱧᱚᱜ ᱠᱟᱛᱮᱫ ᱵᱤᱥᱮᱥ ᱠᱟᱭᱛᱮ ᱥᱮᱵᱷᱮᱱ ᱮᱭᱤᱴ ᱯᱟᱲᱦᱟᱣ ᱨᱮᱱ ᱤᱱᱟᱹ ᱚᱠᱛᱮ ᱨᱮ ᱫᱚ ᱜᱤᱫᱽᱨᱟᱹ ᱩᱢᱟᱹᱨ ᱠᱷᱚᱱ ᱛᱷᱚᱲᱟ ᱦᱟᱨᱟ ᱵᱩᱨᱩ ᱧᱚᱜ ᱠᱟᱛᱮᱫ ᱛᱚ ᱛᱷᱚᱲᱟ ᱢᱟᱱᱮ ᱪᱚᱧᱪᱚᱞ ᱯᱨᱚᱠᱨᱤᱛᱤᱨ ᱢᱚᱱᱳᱵᱷᱟᱵ ᱦᱮᱡᱱᱟ ᱛᱚ ᱩᱱ ᱥᱚᱢᱚᱭ ᱜᱚᱼᱵᱟᱵᱟᱣᱟᱜ ᱱᱚᱡᱚᱨ ᱵᱟᱨᱦᱮ ᱦᱚᱸ ᱠᱤᱪᱷᱩ ᱫᱟᱬᱟ ᱦᱩᱭ ᱠᱟᱱᱟ ᱢᱮᱞᱟ ᱯᱟᱛᱟ ᱪᱷᱟᱛᱟ ᱱᱚᱣᱟ ᱠᱚ ᱡᱟᱭᱜᱟ ᱪᱟᱞᱟᱣ ᱠᱟᱱᱟᱹᱧ ᱢᱮᱱᱠᱷᱟᱡ ᱚᱱᱟ ᱠᱚ ᱡᱟᱭᱜᱟ ᱫᱟᱬᱟ ᱵᱟᱲᱟ ᱠᱟᱛᱮᱫ ᱛᱚ ᱫᱟᱬᱟ ᱠᱟᱛᱮᱫ ᱧᱮᱞᱟᱠᱟᱱᱟ ᱚᱱᱟ ᱫᱚ ᱜᱚᱼᱵᱟᱵᱟᱣᱟᱜ ᱱᱚᱡᱚᱨ ᱮᱲᱟᱣ ᱠᱟᱛᱮᱫ ᱫᱟᱬᱟᱱ ᱦᱩᱭᱟᱠᱟᱱᱟ ᱛᱚ ᱮᱛᱮ ᱵᱤᱥᱮᱥ ᱞᱟᱵᱽ ᱫᱚ ᱵᱟᱝ ᱦᱩᱭᱟᱠᱟᱱᱟ ᱜᱚᱼᱵᱟᱵᱟᱣᱟᱜ ᱥᱟᱞᱦᱟ ᱮᱲᱟᱣ ᱠᱟᱛᱮᱫ ᱵᱤᱵᱷᱤᱱᱱᱚ ᱡᱟᱭᱜᱟ ᱪᱟᱞᱟᱣ ᱪᱟᱞᱟᱣ ᱠᱟᱛᱮᱫ ᱛᱚ ᱴᱟᱭᱤᱢ ᱱᱚᱥᱴᱚ ᱮᱢᱟᱱᱼᱛᱮᱢᱟᱱ ᱱᱚᱱᱟᱣ ᱠᱚ ᱱᱚᱣᱟ ᱠᱚᱜᱮ ᱦᱩᱭᱟᱠᱟᱱᱟ ᱵᱤᱥᱮᱥ ᱠᱟᱭᱛᱮ ᱛᱚ ᱱᱤᱛᱳᱝ ᱚᱱᱟ ᱩᱢᱮᱨ ᱱᱤᱛᱤᱧ ᱩᱭᱦᱟᱹᱨᱫᱟ ᱱᱤᱛ ᱩᱭᱦᱟᱹᱨ ᱦᱤᱡᱩᱜ ᱠᱟᱱᱟ ᱡᱮ ᱤᱱᱟᱹ ᱠᱚ ᱵᱤᱫᱟᱹᱞ ᱡᱩᱫᱤ ᱤᱧ ᱴᱷᱤᱠᱼᱴᱷᱟᱠ ᱛᱮ ᱜᱚᱼᱵᱟᱵᱟᱣᱟᱜ ᱥᱟᱞᱦᱟ ᱞᱮᱠᱟᱛᱮᱧ ᱛᱟᱲᱟᱢ ᱠᱮᱭᱟ ᱦᱳᱭᱛᱳ ᱟᱨᱦᱚᱸ ᱞᱟᱹᱴᱩ ᱦᱚᱲ ᱦᱩᱱᱟᱹᱝᱤᱧ ᱦᱩᱭ ᱫᱟᱲᱮ ᱠᱚᱜᱼᱟ ᱱᱤᱝᱠᱟ ᱢᱤᱫᱴᱮᱱ ᱩᱭᱦᱟᱹᱨᱚᱜ ᱦᱟᱡᱩᱜᱚᱜ ᱠᱟᱱ ᱛᱤᱧᱟᱹ ᱛᱚ ᱚᱱᱟ ᱠᱷᱟᱹᱛᱤᱨ ᱜᱮ ᱚᱸᱰᱮ ᱠᱷᱚᱡ ᱜᱤ ᱤᱧᱟᱹᱜ ᱠᱟᱹᱴᱤᱡ ᱜᱤᱫᱽᱨᱟᱹ ᱠᱷᱚᱱ ᱱᱤᱛ ᱚᱠᱛᱮ ᱫᱷᱟᱹᱵᱤᱡ ᱚᱠᱟ ᱩᱭᱦᱟᱨ ᱦᱮᱡ ᱤᱧ ᱠᱟᱱᱟ ᱡᱮ ᱤᱧᱟᱜ ᱡᱤᱵᱚᱱᱤ ᱨᱮᱭᱟᱜ ᱢᱤᱫᱴᱮᱡ ᱛᱟᱛᱯᱚᱨᱡᱚ ᱟᱞᱳᱪᱚᱱᱟ ᱠᱟᱛᱮᱫ ᱩᱭᱦᱟᱹᱨ ᱠᱟᱛᱮᱫ ᱤᱧ ᱧᱮᱞ ᱠᱮᱫᱟ ᱡᱮ ᱥᱟᱢᱟᱝ ᱨᱮ ᱤᱧᱨᱮᱱ ᱜᱤᱫᱽᱨᱟᱹ ᱠᱚᱦᱚᱸ ᱴᱷᱤᱠ ᱤᱱᱠᱟ ᱤᱱᱠᱟᱱᱟᱜ ᱵᱚᱭᱮᱥ ᱨᱮ ᱤᱱᱠᱟ ᱫᱟᱬᱟ ᱤᱪᱪᱷᱟ ᱢᱟᱱᱚᱥᱤᱠᱚᱛᱟ ᱦᱮᱡ ᱟᱠᱚᱣᱟ ᱟᱫᱚ ᱢᱮᱱᱠᱷᱟᱱ ᱥᱟᱱᱟᱢ ᱜᱚᱼᱵᱟᱵᱟᱣᱟᱜ ᱜᱮ ᱠᱩᱨᱩᱢᱩᱴᱩ ᱛᱟᱦᱮᱱᱟ ᱜᱤᱫᱽᱨᱟᱹ ᱫᱚ ᱚᱞ ᱯᱟᱲᱦᱟᱣ ᱥᱟᱞᱟᱜ ᱦᱟᱨᱟ ᱵᱩᱨᱩ ᱠᱚ ᱟᱫᱚ ᱟᱯᱱᱟᱨ ᱜᱚᱼᱵᱟᱵᱟ ᱡᱩᱫᱤ ᱚᱱᱟ ᱠᱚ ᱪᱮᱛᱟᱱ ᱠᱷᱩᱵ ᱦᱩᱫᱤᱥ ᱩᱭᱦᱟᱹᱨ ᱵᱟᱝ ᱛᱟᱦᱮᱸᱞᱮᱱ ᱠᱷᱟᱱ ᱛᱚ ᱩᱝᱠᱩ ᱦᱚᱸ ᱚᱝᱠᱟᱱᱟᱜ ᱦᱳᱭᱛᱳ ᱞᱟᱜᱟᱢ ᱪᱷᱟᱲᱟ ᱢᱤᱫᱴᱮᱱ ᱡᱟᱭᱜᱟ ᱠᱚ ᱪᱟᱞᱟᱜᱼᱟ ᱠᱚ ᱯᱟᱛᱟ ᱪᱷᱟᱛᱟ ᱮᱢᱟᱱ ᱛᱮᱢᱟᱱ ᱠᱟᱛᱮᱫ ᱩᱱᱠᱩ ᱦᱚᱸ ᱠᱚ ᱞᱚᱠᱠᱷᱚ ᱵᱷᱨᱚᱥᱴᱚᱜᱼᱟ ᱟᱥᱚᱞ ᱡᱟᱭᱜᱟ ᱵᱟᱠᱚ ᱥᱮᱴᱮᱨ ᱫᱟᱲᱮᱭᱟᱜᱼᱟ ᱛᱚ ᱱᱤᱭᱟᱹ ᱠᱚ ᱥᱚᱢᱚᱭ ᱜᱚᱼᱵᱟᱵᱟᱣᱟᱜ ᱱᱚᱝᱠᱟᱱᱟᱜ ᱩᱭᱦᱟᱹᱨ ᱛᱟᱦᱮᱱ ᱡᱟᱹᱨᱩᱲᱟ ᱡᱟᱛᱮ ᱩᱝᱠᱩ ᱞᱚᱠᱠᱷᱚ ᱵᱷᱮᱫ ᱨᱮ ᱩᱝᱠᱩ ᱯᱳᱶᱪᱷᱟᱣ ᱠᱚ ᱥᱚᱴᱷᱤᱠ ᱡᱟᱭᱜᱟ ᱨᱮ ᱯᱳᱶᱪᱷᱟᱣ ᱠᱚ